ᱦᱮᱸ ᱟᱸᱡᱚᱢᱮᱫᱟᱢ ᱦᱮᱸ ᱤᱧᱫᱚ ᱚᱱᱮ ᱥᱩᱲᱜᱤ ᱠᱷᱚᱱ ᱫᱷᱟᱲᱢᱟᱧ ᱢᱮᱱᱮᱫᱟ ᱤᱧ ᱢᱟᱦᱫᱮᱨ ᱦᱤᱞᱳᱜ ᱚᱰᱟᱨᱤᱧ ᱮᱢᱟᱫ ᱢᱮ ᱛᱟᱦᱮᱸ ᱠᱟᱱᱟ ᱞᱟᱹᱰᱩ ᱨᱮᱱᱟᱜ ᱡᱟᱦᱟᱸ ᱫᱚ ᱱᱚᱰᱮ ᱥᱮᱛᱟᱜ ᱵᱮᱲᱟᱛᱮ ᱥᱮᱴᱮᱨᱚᱜᱨᱮᱱᱟᱜ ᱢᱮᱱᱠᱷᱟᱱ ᱥᱮᱛᱟᱜ ᱵᱮᱲᱟᱛᱮ ᱵᱟᱝ ᱥᱮᱴᱮᱨ ᱞᱮᱱᱟ ᱪᱮᱫᱟᱜ ᱥᱮ ᱤᱧ ᱯᱮᱲᱟ ᱠᱚᱧ ᱡᱚᱢ ᱦᱚᱪᱚ ᱠᱚᱣᱟ ᱢᱮᱱᱛᱮ ᱩᱱᱠᱩᱧ ᱵᱮᱵᱷᱟᱨ ᱠᱚᱣᱟ ᱢᱮᱱᱛᱮ ᱢᱮᱱᱠᱷᱟᱱ ᱩᱱᱠᱩ ᱠᱚ ᱥᱮᱴᱮᱨᱮᱱᱟ ᱟᱨ ᱱᱩᱠᱩ ᱛᱟᱸᱜᱤ ᱛᱟᱲᱟᱜ ᱪᱮᱫ ᱞᱮᱠᱟ ᱠᱚ ᱛᱟᱦᱮᱱᱟ ᱛᱤᱱᱟᱹᱜ ᱞᱟᱡᱟ ᱯᱟᱲᱟᱣ ᱨᱮᱱᱟᱜ ᱠᱟᱛᱷᱟ ᱢᱤᱫᱴᱮᱱ ᱱᱚᱝᱠᱟ ᱡᱩᱫᱤ ᱟᱯᱮ ᱯᱮ ᱵᱮᱵᱚᱦᱟᱨᱟ ᱟᱞᱮ ᱢᱤᱫᱴᱮᱱ ᱜᱨᱟᱦᱚᱠ ᱥᱮ ᱦᱟᱛᱟᱣᱟᱱ ᱠᱚ ᱛᱩᱞᱩᱪ ᱮᱱᱠᱷᱟᱱ ᱟᱯᱮᱭᱟᱜ ᱫᱚᱠᱟᱱ ᱥᱮ ᱨᱮᱥᱴᱩᱨᱮᱱᱴ ᱪᱤᱠᱟᱹᱛᱮ ᱫᱚ ᱪᱟᱞᱟᱜᱼᱟ ᱚᱱᱟᱛᱮ ᱩᱭᱦᱟᱹᱨ ᱞᱮᱠ ᱫᱚᱨᱠᱟᱨ ᱠᱟᱱᱟ ᱢᱤᱫᱴᱮᱱ ᱜᱨᱟᱦᱚᱠ ᱥᱟᱞᱟᱜ ᱱᱚᱝᱠᱟ ᱵᱮᱵᱚᱦᱟᱨ ᱫᱚ ᱵᱟᱝ ᱫᱚᱨᱠᱟᱨ ᱠᱟᱱᱟ ᱚᱠᱛᱚ ᱡᱟᱹᱱᱤᱡ ᱜᱮ ᱟᱯᱮ ᱫᱚ ᱥᱮᱴᱮᱨ ᱫᱚᱠᱟᱨ ᱠᱟᱱᱟ ᱩᱱᱤ ᱞᱟᱹᱠᱛᱤᱭ ᱠᱟᱱᱟᱭ ᱚᱱᱟ ᱢᱮᱱᱛᱮᱫ ᱜᱮ ᱟᱢ ᱴᱷᱮᱱᱮ ᱠᱷᱚᱡᱽ ᱟᱠᱟᱫ ᱢᱮᱭᱟ ᱟᱨ ᱚᱱᱟ ᱠᱷᱚᱡᱽ ᱚᱠᱛᱚ ᱨᱮ ᱞᱟᱹᱠᱛᱤ ᱵᱮᱲᱟᱨᱮ ᱵᱟᱢ ᱥᱮᱴᱮᱨᱚᱜ ᱠᱷᱟᱱ ᱫᱚ ᱱᱚᱣᱟᱫᱚ ᱵᱮᱥ ᱵᱟᱝ ᱦᱩᱭᱩᱜᱼᱟ ᱵᱮᱵᱚᱥᱛᱷᱟ ᱪᱮᱛᱟᱱ ᱨᱮᱦᱚᱸ ᱟᱨ ᱟᱢᱟᱜ ᱱᱚᱝᱠᱟ ᱫᱚ ᱡᱟᱦᱟᱸ ᱠᱟᱨᱵᱟᱨ ᱠᱟᱱᱟ ᱡᱟᱦᱟᱸ ᱠᱤᱨᱤᱧ ᱟᱠᱷᱨᱤᱧ ᱟᱨ ᱱᱟᱯᱟᱭ ᱛᱮ ᱵᱟᱢ ᱪᱟᱞᱟᱣ ᱫᱟᱲᱮᱭᱟᱜᱼᱟ ᱚᱱᱟᱛᱮ ᱱᱚᱝᱠᱟᱱ ᱠᱟᱹᱢᱤ ᱫᱚ ᱤᱠᱟᱹ ᱠᱟᱜ ᱯᱮ ᱟᱨ ᱱᱚᱝᱠᱟᱱ ᱢᱟᱹᱱᱢᱤ ᱛᱩᱞᱩᱪ ᱵᱮᱵᱚᱦᱟᱨᱫᱚ ᱟᱞᱚ ᱦᱩᱭᱩᱜᱚᱜ ᱢᱟ ᱱᱚᱣᱟ ᱫᱚ ᱟᱹᱠᱤᱞ ᱵᱚᱞᱚ ᱟᱯᱮ ᱢᱟ ᱡᱮ ᱱᱚᱝᱠᱟ ᱫᱚ ᱟᱯᱮ ᱫᱚ ᱱᱚᱝᱠᱟ ᱫᱷᱳᱠᱟ ᱫᱚ ᱟᱞᱚ ᱦᱩᱭᱩᱜᱚᱜ ᱢᱟ